ᱤᱧ ᱢᱟᱲᱟᱝ ᱫᱚ ᱟᱹᱰᱤ ᱫᱟᱜ ᱫᱚ ᱟᱹᱰᱤ ᱡᱳᱨᱤᱧ ᱵᱚᱛᱚᱨᱟᱜ ᱛᱟᱦᱮᱱ ᱯᱟᱭᱨᱟ ᱵᱟᱝ ᱵᱟᱲᱟᱭ ᱛᱟᱦᱮᱸᱫ ᱤᱧ ᱟᱞᱮ ᱥᱩᱨ ᱨᱮ ᱢᱤᱫᱴᱟᱝ ᱢᱟᱨᱟᱝ ᱰᱮᱢ ᱢᱮᱱᱟᱜᱼᱟ ᱤᱧ ᱵᱟᱵᱟ ᱥᱟᱞᱟᱜ ᱥᱮᱱ ᱵᱟᱵᱟ ᱫᱤᱱ ᱜᱮ ᱰᱮᱢ ᱦᱟᱹᱠᱩ ᱜᱚᱡ ᱪᱟᱞᱟᱜᱼᱟ ᱟᱫᱚ ᱩᱱᱤ ᱥᱟᱞᱟᱜ ᱤᱧ ᱪᱟᱞᱟᱣ ᱮᱱᱟ ᱩᱱᱤᱜᱮ ᱯᱟᱭᱨᱟ ᱪᱮᱫ ᱠᱤᱫᱤᱧᱟ ᱟᱨ ᱮᱱ ᱦᱤᱞᱳᱜ ᱠᱷᱚᱱᱜᱮ ᱯᱟᱭᱨᱟᱧ ᱪᱮᱫ ᱮᱱᱟ ᱟᱨ ᱵᱟᱵᱟ ᱜᱮ ᱯᱟᱭᱨᱟ ᱠᱤᱫᱤᱧᱟᱜ ᱪᱮᱫ ᱠᱟᱫᱤᱧᱟ ᱚᱱᱟᱛᱮ ᱫᱤᱱ ᱜᱮ ᱛᱟᱭᱚᱢ ᱯᱟᱭᱨᱟᱜ ᱤᱧ ᱥᱮᱱᱚᱜᱼᱟ ᱰᱮᱢ ᱫᱤᱱ ᱜᱮ ᱚᱱᱠᱟ ᱤᱱᱠᱟᱛᱮ ᱰᱮᱞᱤ ᱯᱨᱟᱠᱴᱤᱥ ᱦᱩᱭᱮᱱᱟ ᱮᱱᱠᱷᱟᱱ ᱚᱸᱰᱮ ᱠᱷᱚᱱ ᱜᱮ ᱯᱟᱭᱨᱟ ᱫᱚᱧ ᱥᱮᱬᱟ ᱠᱮᱜᱼᱟ ᱟᱨ ᱵᱷᱟᱞᱤ ᱛᱟᱭᱚᱢ ᱯᱟᱭᱨᱟ ᱦᱚᱧ ᱪᱮᱫ ᱠᱮᱫᱟ ᱚᱱᱟ ᱛᱟᱭᱚᱢ ᱜᱤᱫᱽᱨᱟᱹ ᱠᱚ ᱤᱧᱼᱤᱧ ᱪᱮᱫ ᱵᱟᱲᱟ ᱠᱚᱣᱟ ᱯᱟᱭᱨᱟ ᱠᱚ ᱟᱞᱮ ᱴᱚᱞᱟ ᱠᱚᱨᱮᱱ ᱟᱭᱢᱟ ᱜᱤᱫᱽᱨᱟᱹᱧ ᱪᱮᱫ ᱠᱮᱫ ᱠᱚᱣᱟ ᱯᱟᱭᱨᱟ